ᱥᱚᱦᱚᱨᱟᱭ ᱯᱚᱨᱚᱵᱽ ᱥᱮᱴᱮᱨᱚᱜ ᱠᱟᱱ ᱠᱷᱟᱹᱛᱤᱨ ᱤᱧ ᱢᱤᱫ ᱫᱤᱱ ᱦᱤᱞᱳᱜ ᱜᱟᱹᱞᱩᱰᱤ ᱵᱟᱡᱟᱨᱤᱧ ᱥᱮᱱ ᱞᱮᱱᱟ ᱜᱟᱹᱞᱩᱰᱤ ᱵᱟᱡᱟᱨ ᱥᱮᱱ ᱠᱟᱛᱮᱫ ᱤᱧ ᱚᱸᱰᱮ ᱢᱤᱫᱴᱤᱡ ᱱᱮᱠᱞᱮᱥ ᱫᱚᱠᱟᱱ ᱨᱤᱧ ᱵᱚᱞᱚᱭᱮᱱᱟ ᱮᱱᱠᱷᱟᱱ ᱚᱸᱰᱮ ᱢᱤᱫᱴᱤᱡ ᱤᱧ ᱥᱚᱱᱟ ᱨᱮᱱᱟᱜ ᱯᱟᱜᱽᱨᱟᱧ ᱦᱟᱛᱟᱣ ᱠᱮᱫᱼᱟ ᱥᱟᱶᱛᱮ ᱥᱚᱱᱟ ᱨᱮᱱᱟᱜ ᱯᱟᱜᱽᱨᱟ ᱥᱟᱶᱛᱮ ᱢᱟᱞᱟ ᱦᱚᱸᱧ ᱦᱟᱛᱟᱣ ᱠᱮᱫᱼᱟ ᱦᱟᱨ ᱢᱟᱞᱟ ᱥᱚᱱᱟ ᱨᱮᱱᱟᱜ ᱚᱱᱟ ᱦᱟᱨ ᱢᱟᱞᱟ ᱦᱚᱨᱚᱜ ᱟᱨ ᱠᱟᱛᱮᱫ ᱯᱟᱜᱽᱨᱟ ᱦᱚᱸᱧ ᱦᱚᱨᱚᱜ ᱠᱮᱫᱼᱟ ᱵᱟᱱᱟᱨ ᱦᱚᱨᱚᱜ ᱠᱟᱛᱮᱫ ᱥᱚᱦᱚᱨᱟᱭ ᱯᱟᱨᱟᱵᱽ ᱨᱮ ᱡᱚᱠᱷᱚᱱ ᱜᱟᱹᱭ ᱠᱚ ᱠᱚ ᱪᱩᱢᱟᱹᱲᱟᱭᱮᱫ ᱠᱚᱣᱟ ᱩᱱ ᱥᱚᱢᱚᱭᱤᱧ ᱚᱰᱚᱠ ᱮᱱᱟ ᱥᱟᱶᱛᱮ ᱥᱚᱦᱚᱨᱟᱭ ᱯᱚᱨᱚᱵᱽ ᱨᱮ ᱢᱟᱢᱳ ᱛᱟᱠᱚᱭᱟᱜ ᱵᱚᱞ ᱜᱚᱰᱟ ᱨᱮ ᱯᱟᱛᱟ ᱦᱩᱭᱩᱜᱼᱟ ᱟᱫᱚ ᱚᱱᱟ ᱦᱚᱨᱚᱜ ᱠᱟᱛᱮ ᱚᱸᱰᱮ ᱦᱚᱸᱧ ᱪᱟᱞᱟᱣ ᱞᱮᱱᱟ ᱟᱫᱚ ᱟᱹᱰᱤ ᱜᱟᱱ ᱦᱚᱲ ᱠᱚ ᱧᱮᱞ ᱠᱮᱫᱤᱧᱟ ᱚᱱᱟ ᱦᱚᱨᱚᱜ ᱧᱮᱞ ᱛᱮ ᱟᱹᱰᱤ ᱜᱟᱱ ᱦᱚᱲ ᱵᱟᱜ ᱵᱟᱜ ᱟᱹᱧ ᱠᱟᱱᱟ ᱠᱚ ᱟᱹᱰᱤ ᱠᱚ ᱛᱟᱹᱨᱤᱯ ᱤᱧ ᱠᱟᱱᱟ ᱟᱹᱰᱤ ᱠᱚ ᱨᱟᱹᱥᱠᱟᱹᱭᱮᱱᱟ ᱵᱟᱝᱟ ᱦᱚᱸ ᱥᱚᱱᱟ ᱨᱮᱱᱟᱜ ᱮᱢ ᱦᱚᱨᱚᱜ ᱟᱠᱟᱫᱼᱟ ᱟᱫᱚ ᱟᱹᱰᱤ ᱜᱟᱱ ᱦᱚᱲ ᱫᱚ ᱵᱟᱲᱟᱭ ᱥᱟᱱᱟᱭᱮᱫ ᱠᱚᱣᱟ ᱡᱮ ᱟᱢ ᱛᱤᱱᱟᱹᱜ ᱛᱮᱢ ᱦᱟᱛᱟᱣ ᱟᱠᱟᱫᱼᱟ ᱱᱚᱣᱟ ᱥᱚᱱᱟ ᱨᱮᱱᱟᱜ ᱚᱱᱟ ᱥᱟᱶᱛᱮ ᱛᱤᱱᱟᱹᱜ ᱛᱮᱢ ᱦᱟᱛᱟᱣ ᱟᱠᱟᱫᱼᱟ ᱚᱠᱟ ᱫᱚᱠᱟᱱ ᱨᱮᱢ ᱦᱟᱛᱟᱣ ᱟᱠᱟᱫᱼᱟ ᱪᱤᱠᱟᱹᱛᱮᱢ ᱦᱟᱛᱟᱣ ᱠᱮᱫᱼᱟ ᱱᱩᱱᱟᱹᱜ ᱫᱟᱢᱟᱜ ᱦᱟᱛᱟᱣ ᱦᱚᱸ ᱪᱤᱠᱟᱹᱢ ᱵᱷᱚᱨᱥᱟ ᱠᱮᱫᱼᱟ ᱪᱮᱫᱟᱜ ᱥᱮ ᱟᱹᱛᱩ ᱚᱲᱟᱜ ᱨᱮᱱ ᱦᱚᱲ ᱥᱚᱱᱟ ᱨᱮᱱᱟᱜ ᱦᱟᱛᱟᱣ ᱫᱚ ᱠᱟᱹᱡ ᱢᱩᱥᱠᱤᱞ ᱫᱷᱟᱨᱟ ᱜᱮᱭᱟ ᱮᱱᱛᱮ ᱨᱮᱦᱚᱸ ᱢᱤᱫᱴᱮᱱ ᱟᱥᱟ ᱠᱩᱠᱢᱩ ᱛᱟᱦᱮᱸ ᱠᱟᱱᱟ ᱟᱫᱚ ᱚᱱᱟ ᱠᱩᱠᱢᱩ ᱛᱤᱧᱤᱧ ᱯᱩᱨᱟᱹᱣ ᱠᱮᱫᱼᱟ ᱟᱨ ᱚᱱᱟ ᱥᱟᱶᱛᱮᱧ ᱦᱚᱨᱚᱜ ᱠᱮᱫᱼᱟ ᱟᱫᱚ ᱟᱹᱛᱩ ᱨᱮᱱ ᱦᱚᱲ ᱦᱚᱸ ᱟᱹᱰᱤ ᱠᱚ ᱨᱟᱹᱥᱠᱟᱹᱭᱮᱱᱟ ᱡᱮ ᱵᱟᱝᱟ ᱦᱚᱸ ᱠᱤᱨᱤᱧ ᱟᱠᱟᱫ ᱟᱢ ᱚᱱᱟᱦᱚᱸ ᱮᱱᱠᱷᱟᱱ ᱜᱟᱛᱮ ᱠᱚᱧ ᱧᱟᱢ ᱞᱮᱫ ᱠᱚᱣᱟ ᱩᱱᱠᱩ ᱥᱟᱞᱟᱜ ᱤᱧ ᱯᱷᱳᱴᱳᱭᱮᱱᱟ ᱩᱱᱠᱩ ᱦᱚᱸᱠᱚ ᱠᱩᱞᱤ ᱠᱤᱫᱤᱧᱟ ᱮᱱᱠᱷᱟᱱ ᱩᱱᱠᱩ ᱥᱟᱞᱟᱜ ᱤᱧ ᱯᱷᱳᱴᱳᱭᱮᱱ ᱠᱷᱟᱱ ᱚᱱᱟ ᱯᱷᱳᱴᱳ ᱫᱚ ᱤᱱᱥᱴᱟᱜᱽᱨᱟᱢ ᱯᱷᱮᱥᱵᱩᱠ ᱨᱮᱠᱚ ᱟᱯᱞᱳᱰ ᱠᱟᱜᱼᱱᱟ ᱮᱱᱠᱷᱟᱱ ᱡᱟᱦᱟᱸ ᱛᱤᱱᱟᱹᱜ ᱜᱟᱛᱮ ᱛᱤᱧ ᱤᱧᱟᱹᱜ ᱦᱚᱨᱚᱜ ᱵᱟᱸᱫᱮ ᱥᱟᱶᱛᱮ ᱤᱧᱟᱹᱜ ᱱᱤᱠᱞᱮᱥ ᱡᱟᱦᱟᱸ ᱦᱟᱨ ᱢᱟᱞᱟ ᱟᱨ ᱯᱟᱜᱽᱨᱟ ᱧᱮᱞᱛᱮ ᱛᱤᱱᱟᱹᱜ ᱛᱮᱢ ᱦᱟᱛᱟᱣ ᱠᱮᱫᱼᱟ ᱚᱠᱟᱨᱮᱢ ᱦᱟᱛᱟᱣᱠᱮᱫ ᱟᱹᱰᱤ ᱪᱮᱦᱮᱨᱟ ᱧᱮᱞᱚᱜ ᱠᱟᱱᱟ ᱚᱱᱟ ᱠᱚ ᱠᱚ ᱠᱚᱢᱮᱱᱴ ᱠᱮᱫᱼᱟ ᱢᱮᱥᱮᱡᱨᱮ ᱡᱮ ᱱᱚᱣᱟ ᱟᱢ ᱨᱤᱯᱞᱟᱭ ᱮᱢ ᱢᱮ ᱩᱱᱠᱩᱭᱟᱜ ᱚᱱᱟ ᱨᱤᱯᱞᱟᱭ ᱠᱚᱢᱮᱱᱴ ᱧᱮᱞᱛᱮ ᱧᱤᱦᱚᱸ ᱟᱹᱰᱤ ᱠᱩᱥᱤᱭᱮᱱᱟ